ᱡᱷᱟᱲᱠᱷᱚᱸᱰ ᱯᱟᱠᱩᱲ ᱨᱮᱭᱟᱜ ᱦᱟᱞᱚᱛ ᱫᱚ ᱢᱚᱡᱽ ᱥᱮ ᱢᱚᱡᱽ ᱜᱮᱭᱟ

ᱡᱮᱞᱮᱠᱟ ᱱᱚᱸᱰᱮ ᱦᱩᱭᱩᱜ ᱠᱟᱱᱟ ᱱᱚᱸᱰᱮ ᱟᱞᱮ ᱯᱟᱠᱩᱲ ᱡᱮᱞᱟ ᱡᱷᱟᱲᱠᱷᱚᱸᱰ ᱨᱮᱭᱟᱜ ᱜᱤᱫᱽᱨᱟᱹ ᱠᱚ ᱥᱮ ᱞᱮ ᱠᱟᱨᱠᱮ ᱟᱴᱷᱚᱣᱟ ᱦᱟᱹᱵᱤᱡ ᱛᱮ ᱡᱚᱛᱚ ᱠᱤᱛᱟᱹᱵ ᱨᱮᱭᱟᱜ ᱥᱩᱵᱤᱫᱷᱟ ᱦᱮᱱᱟᱜᱼᱟ ᱨᱮᱭᱟᱜ ᱥᱩᱵᱤᱫᱷᱟ ᱦᱮᱱᱟᱜᱼᱟ ᱡᱚᱢᱼᱧᱩ ᱨᱮᱭᱟᱜ ᱥᱩᱵᱤᱫᱷᱟ ᱦᱮᱱᱟᱜᱼᱟ ᱟᱨ ᱡᱚᱛᱚ ᱞᱮᱠᱟᱱ ᱨᱮ ᱧᱟᱢᱚᱜ ᱠᱟᱱᱟ ᱨᱮᱭᱟᱜ ᱯᱚᱨᱤᱵᱮᱥ ᱥᱟᱯᱷᱼᱥᱩᱛᱨᱚ ᱡᱚᱛᱚᱜᱮ ᱦᱮᱱᱟᱜᱼᱟ ᱥᱚᱨᱠᱟᱨ ᱦᱚᱸ ᱡᱟᱹᱥᱛᱤ ᱰᱷᱮᱨ ᱥᱮ ᱰᱷᱮᱨ ᱫᱷᱮᱭᱟᱱ ᱮ ᱫᱚᱦᱚ ᱠᱟᱫᱟ ᱥᱤᱪᱪᱷᱟ ᱠᱚ ᱜᱤᱫᱽᱨᱟᱹ ᱠᱚ ᱩᱱᱠᱩᱣᱟᱜ ᱧᱮᱞᱮᱫ ᱠᱟᱱ ᱛᱟᱠᱚᱣᱟ ᱯᱚᱨᱤᱵᱮᱥ ᱥᱟᱯᱷᱼᱥᱩᱛᱨᱚ ᱢᱚᱡᱽ ᱥᱮ ᱢᱚᱡᱽ ᱫᱚᱦᱚᱭ ᱨᱮᱭᱟᱜ ᱜᱤᱫᱽᱨᱟᱹ ᱟᱠᱚᱣᱟᱜ ᱜᱮᱭᱟᱱ ᱵᱨᱤᱫᱽᱫᱷᱤ ᱞᱟᱹᱜᱤᱫ ᱥᱮ ᱩᱱᱠᱩ ᱢᱚᱡᱽ ᱟᱹᱠᱤᱞ ᱥᱮᱬᱟ ᱟᱠᱚ ᱞᱟᱹᱜᱤᱫᱛᱮ ᱦᱚᱸ ᱦᱮᱱᱟᱜᱼᱟ ᱜᱤᱫᱽᱨᱟᱹ ᱚᱠᱚᱭ ᱚᱠᱟᱴᱟᱜ ᱵᱤᱥᱚᱭ ᱥᱮᱫ ᱞᱮᱠᱟᱛᱮ ᱞᱟᱦᱟ ᱟᱠᱟᱱᱟᱭ ᱥᱮ ᱛᱟᱭᱱᱚᱢ ᱟᱠᱟᱱᱟᱭ ᱟᱢ ᱨᱮᱜᱮ ᱩᱱᱠᱩᱠᱩ ᱵᱩᱡᱷᱟᱹᱜ ᱠᱟᱱᱟ ᱦᱮᱸ ᱡᱟᱦᱟᱸᱭ ᱜᱤᱫᱽᱨᱟᱹ ᱵᱟᱭ ᱪᱟᱞᱟᱜᱼᱟ ᱩᱱᱠᱩ ᱞᱟᱹᱜᱤᱫ ᱫᱚ ᱛᱷᱚᱲᱟ ᱫᱤᱠᱠᱟᱹᱛ ᱧᱚᱜ ᱦᱩᱭᱩᱜ ᱠᱟᱱᱟ ᱢᱮᱱᱠᱷᱟᱱ ᱡᱟᱦᱟᱸᱭ ᱜᱤᱫᱽᱨᱟᱹ ᱼᱮ ᱪᱟᱞᱟᱜᱼᱟ ᱩᱱᱠᱩ ᱞᱟᱹᱜᱤᱫ ᱫᱚ ᱟᱞᱜᱟ ᱜᱮᱭᱟ ᱥᱚᱨᱚᱞ ᱥᱮ ᱥᱚᱨᱚᱞ ᱢᱮᱱᱟᱜᱼᱟ ᱟᱨ ᱡᱷᱟᱲᱠᱷᱚᱸᱰ ᱨᱮᱭᱟᱜ ᱵᱮᱵᱚᱥᱛᱷᱟ ᱡᱮ ᱠᱷᱮᱹᱞ ᱠᱷᱮᱹᱞ ᱢᱟᱭᱫᱷᱚᱢ ᱨᱮ ᱥᱤᱪᱪᱷᱟ ᱮᱢᱟ ᱠᱚ ᱨᱮᱭᱟᱜ ᱦᱮᱱᱟᱜᱼᱟ ᱟᱨ ᱠᱚ ᱮᱢᱟ ᱠᱚ ᱠᱟᱱᱟ ᱱᱚᱸᱰᱮᱱᱟᱜ ᱥᱤᱪᱪᱷᱟ ᱯᱚᱨᱤ ᱡᱳᱡᱚᱱᱟᱢ ᱵᱮᱸᱜᱮᱫᱟᱜ ᱠᱷᱟᱡ ᱡᱚᱛᱚᱜᱮ ᱟᱹᱰᱤ ᱱᱟᱭ ᱟᱨ ᱱᱟᱯᱟᱭ ᱜᱮ ᱪᱟᱞᱟᱜ ᱠᱟᱱᱟ